ᱱᱮᱛᱟᱨᱟᱜ ᱡᱩᱜᱽ ᱫᱚᱵᱚᱱ ᱢᱮᱛᱟᱜ ᱠᱟᱱᱟ ᱞᱟᱜᱟᱱ ᱠᱟᱹᱨᱤ ᱡᱩᱜᱽ ᱥᱮ ᱴᱮᱠᱱᱳᱞᱳᱡᱤ ᱡᱩᱜᱽ ᱥᱮ ᱵᱤᱜᱽᱜᱟᱱ ᱡᱩᱜᱽ ᱱᱮᱛᱟᱨ ᱟᱵᱚ ᱢᱟᱹᱱᱢᱤ ᱡᱤᱵᱚᱱ ᱨᱮᱫᱚ ᱱᱚᱣᱟ ᱴᱮᱠᱱᱳᱞᱳᱡᱤ ᱵᱤᱜᱽᱜᱟᱱ ᱟᱨ ᱞᱟᱜᱟᱱ ᱠᱟᱹᱨᱤᱭᱟᱜ ᱢᱤᱫᱴᱟᱝ ᱟᱹᱰᱤ ᱢᱟᱨᱟᱝ ᱵᱷᱩᱢᱤᱠᱟ ᱢᱮᱱᱟᱜᱼᱟ ᱟᱵᱚ ᱵᱚᱱ ᱧᱮᱞ ᱫᱟ ᱛᱮᱦᱮᱧ ᱜᱟᱯᱟ ᱫᱚ ᱱᱚᱣᱟ ᱞᱟᱜᱟᱱ ᱠᱟᱹᱨᱤ ᱴᱮᱠᱱᱳᱞᱳᱡᱤ ᱵᱟᱝᱠᱷᱟᱱ ᱫᱚ ᱢᱚᱱᱮ ᱦᱩᱭᱩᱜ ᱠᱟᱱᱟ ᱡᱮ ᱢᱤᱫ ᱡᱟᱸᱜᱟ ᱦᱚᱸ ᱵᱟᱵᱚᱱ ᱞᱟᱦᱟ ᱫᱟᱲᱮᱭᱟᱜ ᱼᱟ ᱱᱮᱛᱟᱨ ᱫᱚ ᱚᱲᱟᱜ ᱚᱲᱟᱜ ᱨᱮ ᱱᱚᱣᱟ ᱞᱟᱜᱟᱱᱠᱟᱹᱨᱤ ᱴᱮᱠᱱᱳᱞᱳᱡᱤ ᱢᱮᱱᱟᱜ ᱛᱟᱵᱚᱱᱟ ᱯᱨᱚᱛᱛᱮᱠᱴᱤ ᱠᱟᱹᱢᱤ ᱞᱟᱜᱤᱫᱛᱮ ᱱᱚᱣᱟ ᱡᱤᱱᱤᱥ ᱟᱵᱚ ᱵᱚᱱ ᱵᱮᱵᱚᱦᱟᱨ ᱫᱟ ᱟᱵᱚ ᱡᱩᱫᱤ ᱢᱟᱨᱮ ᱥᱮᱫ ᱵᱚᱱ ᱨᱩᱣᱟᱹᱲᱚᱜ ᱥᱮᱫᱟᱭ ᱥᱮᱱᱟᱜ ᱠᱟᱛᱷᱟ ᱡᱩᱫᱤ ᱵᱚᱱ ᱢᱮᱱ ᱛᱟᱦᱞᱮ ᱥᱮᱫᱟᱭ ᱢᱤᱫᱴᱮᱱ ᱡᱟᱭᱜᱟ ᱠᱷᱚᱱ ᱟᱨᱚ ᱢᱤᱫᱴᱮᱱ ᱡᱟᱭᱜᱟ ᱪᱟᱞᱟᱜ ᱛᱮ ᱟᱹᱰᱤ ᱚᱠᱛᱚ ᱞᱟᱜᱟᱣ ᱵᱚᱱ ᱠᱟᱱ ᱛᱟᱦᱮᱱᱟ ᱱᱮᱛᱟᱨ ᱫᱚ ᱴᱮᱠᱱᱳᱞᱳᱡᱤ ᱱᱩᱱᱟᱹᱜ ᱜᱮ ᱵᱮᱠᱥᱤᱛ ᱠᱟᱱ ᱛᱟᱵᱚᱱᱟ ᱡᱮ ᱢᱤᱫᱴᱮᱱ ᱡᱟᱭᱜᱟ ᱠᱷᱚᱱ ᱟᱨᱚ ᱢᱤᱫᱴᱮᱱ ᱡᱟᱭᱜᱟ ᱪᱟᱞᱟᱜ ᱞᱟᱹᱜᱤᱫ ᱛᱮ ᱟᱹᱰᱤ ᱠᱚᱢ ᱥᱩᱢᱟᱹᱭ ᱞᱟᱜᱟᱣ ᱵᱚᱱ ᱠᱟᱱᱟ ᱡᱟᱦᱟᱸ ᱥᱮᱫᱟᱭ ᱫᱚ ᱢᱤᱫᱴᱮᱱ ᱡᱟᱭᱜᱟ ᱥᱮᱴᱮᱨ ᱞᱟᱹᱜᱤᱫ ᱛᱮ ᱢᱤᱫ ᱢᱟᱥ ᱥᱩᱢᱟᱹᱭ ᱞᱟᱜᱟᱜ ᱠᱟᱱ ᱛᱟᱦᱮᱱᱟ ᱮᱠᱷᱚᱱ ᱫᱚ ᱚᱱᱟ ᱡᱟᱭᱜᱟ ᱥᱮᱴᱮᱨ ᱞᱟᱹᱜᱤᱫ ᱛᱮ ᱵᱟᱨ ᱜᱷᱚᱱᱴᱟ ᱠᱷᱚᱱ ᱯᱮ ᱜᱷᱚᱱᱴᱟ ᱵᱷᱤᱛᱨᱤ ᱨᱮᱜᱮ ᱵᱚᱱ ᱚᱱᱟ ᱡᱟᱭᱜᱟ ᱵᱚᱱ ᱛᱤᱭᱟᱹᱜ ᱮᱫᱟ ᱱᱮᱛᱟᱨ ᱫᱚ ᱡᱮᱢᱚᱱ ᱢᱤᱫᱴᱮᱱ ᱡᱟᱭᱜᱟ ᱠᱷᱚᱱ ᱟᱨ ᱢᱤᱫᱴᱮᱱ ᱡᱟᱭᱜᱟ ᱪᱟᱞᱟᱜ ᱞᱟᱹᱜᱤᱫ ᱛᱮ ᱢᱚᱴᱚᱨ ᱥᱟᱭᱠᱮᱞ ᱯᱩᱱ ᱪᱟᱠᱟ ᱜᱟᱹᱰᱤ ᱴᱨᱮᱹᱱ ᱯᱞᱮᱹᱱ ᱫᱟᱜ ᱡᱟᱦᱟᱡᱽ ᱱᱚᱜᱼᱚ ᱱᱚᱝᱠᱟᱱᱟᱜ ᱡᱤᱱᱤᱥ ᱵᱤᱜᱽᱜᱟᱱ ᱢᱟᱫᱽᱫᱷᱚᱢ ᱛᱮ ᱴᱮᱠᱱᱳᱞᱳᱡᱤ ᱢᱟᱫᱽᱫᱷᱚᱢ ᱛᱮ ᱵᱮᱱᱟᱣ ᱠᱟᱱᱟ ᱡᱟᱦᱟᱸ ᱛᱮᱫᱚ ᱟᱵᱚ ᱠᱚᱢ ᱥᱩᱢᱟᱹᱭ ᱨᱮ ᱟᱰᱤ ᱥᱟᱺᱜᱤᱧ ᱥᱟᱺᱜᱤᱧ ᱡᱟᱭᱜᱟ ᱵᱚᱱ ᱥᱮᱴᱮᱨ ᱫᱟᱲᱮᱭᱟᱜᱼᱟ ᱚᱱᱠᱟᱜᱮ ᱟᱵᱚᱣᱟᱜ ᱛᱤᱨᱮ ᱱᱮᱛᱟᱨ ᱢᱳᱵᱟᱭᱤᱞ ᱦᱮᱡ ᱠᱟᱱᱟ ᱡᱟᱦᱟᱸ ᱢᱳᱵᱟᱭᱤᱞ ᱛᱮ ᱫᱚ ᱟᱵᱚ ᱡᱟᱦᱟᱸᱭ ᱜᱮᱵᱚᱱ ᱪᱟᱹᱭᱟ ᱩᱱᱤᱜᱮ ᱯᱷᱳᱱ ᱠᱟᱛᱮᱫ ᱨᱚᱯᱚᱲ ᱫᱟᱲᱮᱭᱟᱜᱼᱟ ᱵᱚᱱ ᱩᱱᱤᱭᱟᱜ ᱫᱤᱱᱟᱹᱢ ᱨᱮᱱᱟᱜ ᱠᱟᱹᱢᱤ ᱦᱚᱨᱟ ᱠᱚᱵᱚᱱ ᱵᱟᱰᱟᱭ ᱫᱟᱲᱮᱭᱟᱜᱼᱟ ᱥᱮ ᱚᱲᱟᱜ ᱨᱮᱱᱟᱜ ᱯᱚᱨᱤᱥᱛᱷᱤᱛᱤ ᱚᱲᱟᱜ ᱨᱮᱱ ᱪᱮᱫᱠᱟ ᱢᱮᱱᱟᱜ ᱠᱚᱣᱟ ᱥᱩᱠᱼᱥᱟᱹᱱᱛᱤ ᱢᱮᱱᱟᱜᱼᱟ ᱥᱮ ᱵᱟᱹᱱᱩᱜᱼᱟ ᱱᱟᱯᱟᱭ ᱛᱮ ᱢᱮᱱᱟᱜ ᱠᱚᱣᱟ ᱥᱮ ᱵᱟᱹᱱᱩᱜ ᱠᱚᱣᱟ ᱱᱚᱣᱟ ᱠᱚ ᱠᱷᱚᱵᱚᱨ ᱟᱵᱚ ᱱᱚᱣᱟ ᱢᱳᱵᱟᱭᱤᱞ ᱢᱟᱫᱽᱫᱷᱚᱢ ᱛᱮᱵᱚᱱ ᱵᱟᱰᱟᱭ ᱫᱟᱲᱮᱭᱟᱜᱼᱟ ᱟᱨ ᱱᱚᱣᱟ ᱨᱮ ᱠᱷᱩᱵᱽ ᱡᱟᱹᱥᱛᱤ ᱥᱩᱢᱟᱹᱭ ᱵᱟᱝ ᱞᱟᱜᱟᱜᱼᱟ ᱵᱟᱥ ᱠᱚᱭᱮᱠ ᱥᱮᱠᱮᱱᱰ ᱠᱚᱭᱮᱠ ᱢᱤᱱᱤᱴ ᱨᱮᱱᱟᱜ ᱜᱮ ᱠᱟᱹᱢᱤ ᱠᱤᱱᱛᱩ ᱪᱮᱫ ᱡᱟᱦᱟᱸ ᱥᱮᱫ ᱟᱵᱚ ᱵᱚᱱ ᱢᱮᱱ ᱫᱟᱲᱮᱭᱟᱜᱼᱟ ᱡᱮ ᱱᱚᱣᱟ ᱴᱮᱠᱱᱳᱞᱳᱡᱤ ᱞᱟᱜᱟᱱ ᱠᱟᱹᱨᱤ ᱟᱵᱚᱣᱟᱜ ᱡᱤᱵᱚᱱ ᱟᱭᱢᱟ ᱴᱟᱜᱮ ᱥᱚᱦᱚᱡᱽ ᱟᱠᱟᱫ ᱛᱟᱵᱚᱱᱟᱭ ᱥᱚᱨᱚᱞ ᱟᱠᱟᱫ ᱛᱟᱵᱚᱱᱟᱭ ᱚᱱᱠᱟ ᱱᱚᱣᱟ ᱨᱮᱱᱟᱜ ᱢᱤᱫᱴᱮᱱ ᱵᱟᱹᱲᱤᱡ ᱫᱤᱠ ᱦᱚᱸ ᱢᱮᱱᱟᱜᱼᱟ ᱡᱩᱫᱤ ᱤᱧ ᱢᱳᱵᱟᱭᱤᱞ ᱨᱮᱱᱟᱜ ᱜᱤᱧ ᱢᱮᱱ ᱛᱟᱦᱞᱮ ᱱᱚᱣᱟ ᱢᱳᱵᱟᱭᱤᱞ ᱡᱟᱦᱟᱸ ᱫᱚ ᱟᱵᱚ ᱥᱟᱺᱜᱤᱧ ᱨᱮᱱ ᱟᱵᱚ ᱨᱮᱱ ᱦᱚᱲᱟᱜ ᱠᱷᱚᱵᱚᱨ ᱦᱟᱛᱟᱣ ᱞᱟᱹᱜᱤᱫ ᱠᱚᱭᱮᱠ ᱥᱮᱠᱮᱱᱰ ᱥᱮ ᱠᱚᱭᱮᱠ ᱢᱤᱱᱤᱴ ᱵᱷᱤᱛᱨᱤ ᱨᱮᱜᱮ ᱯᱷᱳᱱ ᱢᱟᱫᱽᱫᱷᱚᱢ ᱛᱮ ᱩᱱᱤᱭᱟᱜ ᱠᱷᱚᱵᱚᱨ ᱵᱚᱱ ᱵᱟᱰᱟᱭ ᱧᱟᱢᱟ ᱚᱱᱠᱟᱜᱮ ᱱᱚᱣᱟ ᱢᱳᱵᱟᱭᱤᱞ ᱠᱷᱟᱹᱛᱤᱨ ᱛᱮ ᱱᱮᱛᱟᱨ ᱟᱵᱚ ᱵᱚᱱ ᱧᱮᱞᱫᱟ ᱠᱟᱹᱴᱤᱡ ᱜᱤᱫᱽᱨᱟᱹ ᱢᱳᱵᱟᱭᱤᱞ ᱨᱮ ᱮᱛᱚ ᱠᱚ ᱵᱮᱥᱛᱚ ᱠᱚ ᱛᱟᱦᱮᱱ ᱠᱟᱱᱟ ᱡᱮ ᱱᱟᱱᱟ ᱫᱷᱚᱨᱚᱱ ᱨᱮᱱᱟᱜ ᱨᱩᱣᱟᱹ ᱟᱡᱟᱨ ᱠᱚ ᱦᱮᱡ ᱟᱠᱚ ᱠᱟᱱᱟ ᱚᱱᱠᱟᱜᱮ ᱱᱚᱣᱟ ᱟᱵᱚ ᱱᱚᱣᱟ ᱴᱮᱠᱱᱳᱞᱳᱡᱤ ᱢᱟᱫᱽᱫᱷᱚᱢ ᱛᱮᱵᱚᱱ ᱧᱮᱞ ᱫᱟ ᱡᱮ ᱟᱵᱚ ᱟᱵᱚᱣᱟᱜ ᱡᱚᱢᱟ ᱯᱩᱸᱡᱤ ᱠᱟᱹᱣᱰᱤ ᱡᱟᱦᱟᱸ ᱵᱮᱝᱠ ᱨᱮᱵᱚᱱ ᱫᱚᱦᱚ ᱠᱟᱜ ᱠᱟᱱᱟ ᱚᱱᱟ ᱵᱮᱝᱠ ᱠᱷᱚᱱ ᱡᱟᱦᱟᱸᱭ ᱦᱮᱠᱟᱨ ᱠᱚ ᱢᱮᱛᱟ ᱠᱚ ᱠᱟᱱᱟ ᱩᱱᱠᱩ ᱟᱵᱚᱣᱟᱜ ᱮᱠᱟᱣᱩᱱᱴ ᱠᱷᱚᱱ ᱚᱱᱟ ᱴᱟᱠᱟ ᱯᱚᱭᱥᱟ ᱠᱚᱭᱮᱠ ᱢᱤᱱᱤᱴ ᱨᱮᱜᱮ ᱠᱚ ᱩᱸᱰᱩᱠ ᱮᱫᱟ ᱟᱵᱚ ᱚᱱᱟ ᱵᱩᱡᱽ ᱵᱟᱵᱚᱱ ᱧᱟᱢ ᱫᱟᱲᱮᱭᱟᱜ ᱠᱟᱱᱟ ᱚᱱᱠᱟᱜᱮ ᱟᱨᱚ ᱠᱤᱪᱷᱩ ᱱᱚᱣᱟ ᱞᱟᱜᱟᱱ ᱠᱟᱹᱨᱤᱭᱟᱜ ᱵᱟᱹᱲᱤᱡ ᱫᱤᱠ ᱦᱚᱸ ᱢᱮᱱᱟᱜᱼᱟ ᱛᱚ ᱚᱵᱚᱥᱥᱚᱭ ᱱᱚᱣᱟ ᱨᱮᱱᱟᱜ ᱢᱚᱡᱽ ᱡᱟᱦᱟᱸ ᱨᱮᱱᱟᱜ ᱢᱚᱡᱽ ᱫᱤᱠ ᱛᱟᱦᱮᱱᱟ ᱚᱱᱟ ᱨᱮᱱᱟᱜ ᱠᱤᱪᱷᱩ ᱵᱟᱹᱲᱤᱡ ᱫᱤᱠ ᱦᱚᱸ ᱛᱟᱦᱮᱱᱟ ᱟᱫᱚ ᱟᱵᱚ ᱱᱚᱣᱟ ᱜᱮ ᱪᱮᱥᱴᱟ ᱠᱚᱨᱟᱣ ᱦᱩᱭᱩᱜ ᱛᱟᱵᱚᱱᱟ ᱡᱟ ᱵᱟᱹᱲᱤᱡ ᱫᱤᱠᱟᱜ ᱵᱮᱵᱽᱥᱟᱭᱤᱴ ᱡᱟᱦᱟᱸ ᱛᱤᱱᱟᱹᱜ ᱠᱚᱢ ᱠᱷᱚᱱ ᱠᱚᱢ ᱵᱚᱱ ᱵᱮᱵᱚᱦᱟᱨᱟ ᱩᱱᱟᱹᱜ ᱜᱮ ᱟᱵᱚ ᱞᱟᱹᱜᱤᱫ ᱫᱚ ᱱᱟᱯᱟᱭᱚᱜᱼᱟ